ᱟᱥᱟ ᱱᱚᱶᱟ ᱫᱚ ᱥᱤᱱᱮᱢᱟ ᱥᱳ ᱠᱟᱱᱟ ᱱᱚᱶᱟ ᱥᱤᱱᱮᱢᱟ ᱛᱟᱞᱟᱛᱮ ᱥᱟᱶᱛᱟ ᱨᱮᱱ ᱦᱚᱲ ᱟᱭᱢᱟ ᱞᱮᱠᱟᱱ ᱥᱤᱠᱷᱱᱟᱹᱛ ᱠᱚ ᱧᱟᱢ ᱮᱫᱟ ᱡᱟᱦᱟᱸᱭ ᱠᱚᱫᱚ ᱱᱤᱛᱚᱜ ᱟᱠᱚᱣᱟᱜ ᱢᱚᱱᱮ ᱨᱮ ᱞᱤᱪᱟᱹᱲ ᱠᱚ ᱟᱹᱭᱠᱟᱣᱮᱫ ᱛᱟᱦᱮᱸᱫ ᱩᱱᱠᱩ ᱠᱚ ᱱᱚᱶᱟ ᱥᱤᱱᱮᱢᱟ ᱧᱮᱞᱛᱟ ᱠᱟᱛᱮᱜ ᱟᱠᱚᱣᱟᱜ ᱢᱚᱱᱮ ᱨᱮ ᱡᱳᱨ ᱠᱚ ᱥᱤᱨᱡᱟᱹᱣ ᱟᱠᱟᱫᱟ ᱟᱨ ᱚᱱᱟ ᱡᱳᱨ ᱛᱟᱞᱟ ᱛᱮᱜᱮ ᱞᱟᱦᱟ ᱥᱮᱫ ᱠᱚ ᱞᱟᱦᱟ ᱪᱟᱞᱟᱜᱼᱟ